ᱟᱪᱪᱷᱟ ᱯᱟᱭᱨᱟᱜ ᱫᱚ ᱢᱤᱫᱴᱟᱝ ᱵᱮᱭᱟᱢ ᱠᱟᱱᱟ ᱵᱮᱭᱟᱢ ᱞᱮᱠᱟ ᱡᱤᱱᱤᱥ ᱠᱟᱱᱟ ᱚᱱᱟ ᱯᱟᱭᱨᱟ ᱡᱩᱫᱤᱢ ᱯᱟᱭᱨᱟ ᱡᱩᱫᱤ ᱵᱷᱟᱹᱜᱤ ᱞᱟᱹᱜᱤᱫ ᱛᱮᱢ ᱪᱮᱫ ᱞᱮᱠᱷᱟᱱ ᱫᱚ ᱪᱮᱫ ᱞᱮᱠᱷᱟᱱ ᱫᱚ ᱟᱢᱟᱜ ᱦᱚᱲᱢᱚ ᱦᱚᱸ ᱵᱮᱥ ᱛᱟᱦᱮᱱᱟ ᱦᱩᱥᱴᱚ ᱯᱩᱥᱴᱚ ᱛᱟᱦᱮᱱᱟ ᱟᱨ ᱵᱮᱭᱟᱢ ᱵᱮᱭᱟᱢ ᱞᱮᱠᱟ ᱦᱩᱭᱩᱜᱼᱟ ᱟᱨ ᱟᱢᱟᱜ ᱫᱟᱲᱮ ᱦᱚᱸ ᱫᱟᱢ ᱦᱤᱡᱩᱜᱼᱟ ᱟᱨ ᱦᱚᱲᱢᱚ ᱦᱚᱸ ᱱᱟᱯᱟᱭ ᱜᱮ ᱛᱟᱦᱮᱱᱟ ᱞᱟᱸᱜᱟ ᱵᱟᱢ ᱵᱩᱡᱷᱟᱹᱣᱟ ᱞᱟᱸᱜᱟ ᱦᱚᱸ ᱵᱟᱢ ᱯᱟᱭᱨᱟᱜ ᱮᱢ ᱪᱮᱫ ᱞᱮᱱ ᱠᱷᱟᱱ ᱫᱚ ᱱᱚᱣᱟ ᱫᱚ ᱢᱤᱫᱴᱟᱝ ᱵᱮᱭᱟᱢ ᱠᱟᱱᱟ ᱟᱨ ᱦᱚᱲᱢᱚ ᱦᱚᱲᱢᱚ ᱵᱮᱥ ᱞᱟᱹᱜᱤᱫ ᱛᱮ ᱦᱚᱲᱢᱚ ᱵᱩᱜᱤ ᱞᱟᱹᱜᱤᱫ ᱛᱮ ᱟᱫᱚ ᱚᱱᱟ ᱫᱚ ᱯᱟᱭᱨᱟᱜ ᱫᱚ ᱪᱮᱫ ᱜᱮ ᱫᱚᱨᱠᱟᱨᱚᱜ ᱠᱟᱱᱟ ᱦᱚᱲᱢᱚ ᱦᱚᱸ ᱛᱟᱢ ᱢᱚᱴᱟ ᱛᱟᱦᱮᱱᱟ ᱢᱚᱴᱟ ᱦᱚᱸ ᱥᱚᱴᱟ ᱦᱚᱸ ᱛᱟᱦᱮᱱᱟ ᱟᱨ ᱟᱢᱟᱜ ᱥᱚᱨᱤᱨ ᱠᱚᱦᱚᱸ ᱱᱟᱯᱟᱭ ᱜᱮ ᱛᱟᱦᱮᱱᱟ ᱯᱟᱭᱨᱟᱜ ᱮᱢ ᱪᱮᱫ ᱞᱮᱱ ᱠᱷᱟᱱ ᱫᱚ ᱟᱵᱚ ᱫᱚ ᱢᱤᱢᱤᱫᱴᱟᱝ ᱡᱟᱭᱜᱟ ᱠᱚᱨᱮ ᱫᱚ ᱚᱱᱟ ᱠᱩᱧ ᱫᱟᱜ ᱠᱚᱨᱮ ᱵᱚᱱ ᱩᱢᱩᱜ ᱠᱟᱱ ᱫᱚ ᱮᱱᱮ ᱠᱷᱟᱹᱞᱤ ᱵᱟᱹᱞᱛᱤ ᱫᱟᱜ ᱛᱮᱢ ᱫᱩᱞᱮᱫ ᱫᱩᱞ ᱧᱚᱜ ᱮᱱᱛᱮᱢ ᱩᱢ ᱮᱱᱟᱢ ᱚᱱᱠᱟ ᱫᱚ ᱵᱟᱝᱟ ᱟᱦᱟᱨ ᱫᱟᱜ ᱦᱚᱸ ᱪᱟᱞᱟᱜ ᱜᱮ ᱦᱩᱭᱩᱜᱼᱟ ᱜᱟᱰᱟ ᱫᱟᱜ ᱦᱚᱸ ᱪᱟᱞᱟᱜ ᱜᱮ ᱦᱩᱭᱩᱜᱼᱟ ᱚᱱᱮ ᱯᱟᱭᱨᱟᱜ ᱯᱟᱭᱨᱟᱜ ᱢᱮ ᱢᱮᱱᱛᱮ ᱢᱤᱫ ᱫᱷᱟᱣ ᱫᱚ ᱯᱟᱭᱨᱟ ᱦᱤᱡᱩᱜ ᱢᱮᱜᱮ ᱯᱟᱭᱨᱟ ᱵᱟᱲᱟ ᱠᱟᱛᱮ ᱟᱢᱟᱜ ᱦᱚᱲᱢᱚ ᱦᱚᱛᱟᱢ ᱵᱮᱥ ᱛᱟᱦᱮᱱᱟ ᱟᱢᱟᱜ ᱦᱚᱲᱢᱚ ᱦᱚᱛᱟᱢ ᱵᱮᱥ ᱛᱟᱦᱮᱱᱟ ᱟᱢᱟᱜ ᱥᱚᱨᱤᱨ ᱦᱚᱸ ᱦᱳᱥᱴᱳ ᱯᱳᱥᱴᱳ ᱛᱟᱦᱮᱱᱟ ᱞᱟᱸᱜᱟ ᱵᱟᱢ ᱵᱩᱡᱷᱟᱹᱣᱟ ᱞᱟᱸᱜᱟ ᱵᱟᱢ ᱵᱩᱡᱷᱟᱹᱣᱟ ᱧᱮᱞ ᱠᱚᱢ ᱟᱵᱚ ᱱᱩᱠᱩ ᱟᱹᱥᱩᱞᱮᱫ ᱠᱚᱣᱟ ᱠᱚ ᱵᱷᱤᱲᱤ ᱠᱚ ᱩᱱᱠᱩ ᱫᱤᱱ ᱠᱚ ᱯᱟᱭᱨᱟ ᱧᱚᱜᱮᱫ ᱠᱚᱣᱟ ᱠᱚ ᱵᱷᱮᱲᱟ ᱨᱚᱯᱚᱜ ᱩᱱᱠᱩ ᱵᱷᱮᱲᱟ ᱵᱷᱮᱲᱟ ᱩᱱᱠᱩ ᱨᱚᱯᱚᱜ ᱵᱷᱮᱲᱟ ᱠᱚ ᱩᱱᱠᱩ ᱠᱚ ᱟᱹᱥᱩᱞᱮᱫ ᱠᱚᱛᱮ ᱩᱱᱠᱩ ᱫᱤᱱ ᱠᱚ ᱯᱟᱭᱨᱟ ᱧᱚᱜ ᱠᱚᱣᱟ ᱩᱱᱤᱭᱟᱜ ᱩᱱᱤ ᱫᱚ ᱛᱤᱥ ᱨᱮᱦᱚᱸ ᱜᱮ ᱵᱟᱭ ᱞᱟᱸᱜᱟᱜᱼᱟ ᱞᱟᱸᱜᱟ ᱜᱮ ᱚᱱᱮ ᱨᱚᱯᱚᱜ ᱠᱚᱣᱟᱠᱚ ᱚᱱᱮ ᱤᱭᱟᱹ ᱜᱮ ᱟᱨ ᱟᱵᱚ ᱦᱚᱸ ᱚᱱᱠᱟ ᱜᱮ ᱫᱤᱱ ᱫᱚ ᱫᱤᱱ ᱜᱮ ᱥᱮᱛᱟᱜ ᱩᱢᱮᱢ ᱪᱟᱞᱟᱣ ᱮᱱᱠᱷᱟᱱ ᱫᱚ ᱠᱟᱹᱴᱤᱡ ᱯᱟᱭᱨᱟ ᱧᱩᱨᱩᱜ ᱢᱮ ᱦᱚᱲᱢᱚ ᱦᱚᱸ ᱛᱟᱢ ᱵᱮᱥ ᱛᱟᱦᱮᱱᱟ ᱦᱚᱲᱢᱚ ᱟᱦᱟᱨ ᱫᱟᱜ ᱵᱟᱠᱷᱟᱱ ᱜᱟᱰᱟ ᱫᱟᱜ ᱟᱨ ᱠᱩᱧ ᱫᱟᱜ ᱠᱚᱨᱮ ᱫᱚ ᱮᱱᱮᱜᱮ ᱱᱟᱥᱮᱢ ᱫᱩᱞ ᱧᱚᱜ ᱜᱚᱫᱚᱜ ᱠᱟᱱᱟ ᱮᱱᱮ ᱩᱢ ᱮᱱᱟᱢ ᱦᱚᱲᱢᱚ ᱫᱚ ᱛᱟᱢ ᱮᱱᱮ ᱤᱭᱟᱹ ᱜᱮ ᱛᱟᱦᱮᱸᱭᱮᱱᱟ ᱞᱟᱸᱜᱟ ᱜᱮᱛᱟᱢ ᱛᱟᱦᱮᱸᱭᱮᱱᱟ ᱡᱟᱦᱟᱸ ᱥᱮᱫ ᱡᱟᱦᱟᱸ ᱛᱤᱱᱨᱮ ᱡᱟᱦᱟᱸ ᱞᱮᱠᱟᱢ ᱫᱟᱹᱲᱟ ᱞᱟᱸᱜᱟᱜ ᱟᱢ ᱟᱨ ᱫᱩ ᱱᱟᱦᱟᱸᱜ ᱯᱟᱭᱨᱟ ᱪᱮᱫᱚᱜ ᱢᱮ ᱞᱟᱸᱜᱟ ᱦᱚᱸ ᱵᱟᱢ ᱞᱟᱸᱜᱟᱜᱼᱟ ᱟᱨ ᱫᱟᱹᱲ ᱦᱚᱸᱢ ᱫᱟᱹᱲ ᱫᱟᱲᱮᱭᱟᱜᱼᱟ ᱦᱚᱲᱢᱚ ᱦᱚᱸᱛᱟᱢ ᱯᱷᱤᱴᱱᱮᱥ ᱛᱟᱦᱮᱱᱟ ᱦᱚᱲᱢᱚ ᱦᱟᱛᱟᱢ ᱯᱷᱤᱴᱱᱮᱥ ᱛᱟᱦᱮᱱᱟ